ᱦᱮᱞᱳ ᱨᱩᱭᱦᱟᱹ ᱵᱟᱹᱵᱩ ᱞᱟᱹᱭᱫᱟᱹᱧ ᱩᱠᱩᱨ ᱵᱟᱢ ᱦᱤᱡᱩᱜ ᱠᱟᱱ ᱯᱨᱮᱠᱴᱤᱥ ᱠᱚ ᱟᱹᱰᱤ ᱫᱤᱱ ᱦᱩᱭᱩᱜ ᱠᱟᱱᱟ ᱪᱮᱫ ᱠᱷᱚᱵᱚᱨ ᱟᱫᱚ ᱪᱮᱫ ᱞᱮᱠᱟ ᱚᱥᱩᱵᱤᱫᱷᱟ ᱠᱟᱹᱴᱤᱡ ᱫᱚ ᱞᱟᱹᱭ ᱫᱚᱨᱠᱟᱨᱛᱚ ᱪᱤᱠᱟᱹ ᱛᱤᱧ ᱵᱩᱡᱷᱟᱹᱣᱼᱟ ᱤᱧᱦᱚᱸ ᱚ ᱟᱪᱪᱷᱟ ᱟᱪᱪᱷᱟ ᱢᱤᱫᱴᱟᱝ ᱢᱟᱨᱟᱝ ᱚᱯᱚᱨᱪᱩᱨᱱᱤᱴᱤ ᱢᱮᱱᱟᱜᱼᱟ ᱦᱳᱭᱥᱮ ᱚᱠᱟ ᱞᱮᱠᱟᱱᱟᱜ ᱢᱮᱱᱛᱮ ᱥᱚᱨᱠᱟᱨ ᱯᱟᱦᱴᱟ ᱠᱷᱚᱱ ᱚᱱᱠᱟ ᱥᱟᱱᱛᱟᱲ ᱜᱤᱫᱽᱨᱟᱹ ᱠᱚ ᱞᱟᱹᱜᱤᱫ ᱚᱯᱚᱨᱪᱩᱱᱤᱴᱤ ᱢᱮᱱᱟᱜᱼᱟ ᱡᱮ ᱵᱷᱟᱹᱞᱤ ᱵᱷᱟᱹᱞᱤ ᱫᱤᱠ ᱠᱚᱨᱮᱜ ᱠᱷᱮᱞ ᱟᱭ ᱞᱤᱜ ᱟᱭᱮᱥᱮᱞ ᱱᱚᱣᱟ ᱠᱚᱨᱮᱜ ᱛᱚ ᱟᱢᱛᱚ ᱧᱮᱞ ᱠᱟᱜ ᱢᱮᱭᱟ ᱵᱷᱟᱹᱜᱤ ᱜᱮᱢ ᱠᱷᱮᱞᱟ ᱚᱱᱟ ᱦᱚᱛᱮᱛᱮ ᱟᱢᱤᱧ ᱯᱷᱳᱱ ᱟᱢ ᱠᱟᱱᱟ ᱯᱨᱮᱠᱴᱤᱥ ᱮᱢ ᱦᱤᱡᱩᱜᱼᱟ ᱥᱮ ᱪᱮᱫ ᱞᱮᱠᱟ ᱟᱫᱚ ᱯᱨᱮᱠᱴᱤᱥ ᱫᱚ ᱪᱟᱞᱟᱜ ᱠᱟᱱ ᱜᱮᱭᱟ ᱛᱚ ᱟᱢ ᱜᱮ ᱵᱟᱢ ᱦᱤᱡᱩᱜ ᱠᱟᱱᱟ ᱟᱫᱚ ᱦᱤᱡᱩᱜ ᱢᱮ ᱛᱟᱦᱚᱞᱮ ᱜᱟᱯᱟ ᱠᱷᱚᱱᱜᱮ ᱡᱚᱫᱤ ᱚᱲᱟᱜᱨᱮ ᱚᱱᱠᱟ ᱮᱸᱴᱠᱮᱴᱚᱲᱮ ᱵᱟᱹᱱᱩᱜ ᱠᱷᱟᱱ ᱫᱚ ᱚ ᱵᱟᱝ ᱵᱟᱝ ᱟᱨ ᱵᱮᱥᱤ ᱫᱤᱱ ᱫᱚ ᱵᱟᱹᱱᱩᱜᱼᱟ ᱢᱳᱴᱟᱢᱩᱴᱤ ᱵᱟᱨᱚ ᱠᱩᱲᱤ ᱫᱤᱱ ᱢᱮᱱᱟᱜᱼᱟ ᱤᱱᱟ ᱠᱚᱨᱮᱜ ᱦᱟᱜ ᱴᱨᱟᱭᱮᱞ ᱠᱚ ᱦᱩᱭᱩᱜᱼᱟ ᱟᱨ ᱢᱚᱬᱮ ᱜᱚᱴᱮᱱ ᱜᱤᱫᱽᱨᱟᱹ ᱠᱚ ᱦᱟᱛᱟᱣ ᱠᱚᱣᱟ ᱛᱟᱨᱢᱚᱫᱽᱫᱷᱮ ᱠᱷᱚᱱ ᱟᱵᱚ ᱱᱚᱰᱮ ᱠᱷᱚᱱ ᱟᱢᱮᱢ ᱪᱟᱞᱟᱜᱼᱟ ᱯᱚᱞᱟᱥ ᱥᱩᱨᱮᱥ ᱟᱨ ᱯᱨᱚᱥᱱᱟ ᱱᱩᱠᱩ ᱠᱚ ᱪᱟᱞᱟᱜᱼᱟ ᱟᱨ ᱵᱟᱝᱠᱷᱟᱱ ᱡᱚᱫᱤ ᱵᱟᱝ ᱮᱢ ᱦᱮᱡ ᱫᱟᱲᱮᱭᱟᱜᱼᱟ ᱮᱴᱟᱜ ᱠᱚ ᱧᱮᱞ ᱦᱩᱭᱩᱜᱼᱟ ᱟᱫᱚ ᱟᱢ ᱵᱷᱟᱹᱜᱤᱢ ᱠᱷᱮᱞᱛᱮ ᱟᱹᱢᱤᱧ ᱢᱮᱛᱟᱢ ᱠᱟᱱᱟ ᱪᱮᱫᱟᱜ ᱚᱯᱚᱨᱪᱩᱱᱤᱴᱤ ᱯᱮ ᱢᱤᱥᱟ ᱦᱮᱸ ᱦᱮᱸ ᱵᱮᱥᱤ ᱫᱤᱱ ᱵᱟᱹᱱᱩᱜ ᱟᱛᱚ ᱚᱱᱟ ᱛᱤᱧ ᱞᱟᱹᱭᱫᱟ ᱧᱮᱞᱢᱮ ᱜᱟᱯᱟ ᱢᱮᱭᱟᱝ ᱠᱷᱚᱱᱜᱮ ᱩᱱᱫᱚ ᱦᱤᱡᱩᱜ ᱢᱮ ᱦᱳᱭᱥᱮ ᱯᱨᱮᱠᱴᱤᱥ ᱫᱚ ᱯᱨᱮᱠᱴᱤᱥ ᱞᱮᱠᱷᱟᱱ ᱫᱚ ᱪᱮᱫ ᱞᱮᱠᱟ ᱠᱟᱛᱮᱜ ᱟᱹᱢᱤᱧ ᱤᱫᱤ ᱢᱮᱭᱟ ᱵᱟᱠᱤ ᱠᱚ ᱞᱟᱹᱭᱟ ᱩᱱᱠᱩ ᱠᱚ ᱞᱟᱹᱭᱟ ᱵᱟᱠᱷᱟᱱ ᱫᱚᱦᱟᱜ ᱵᱤᱱ ᱯᱨᱮᱠᱴᱤᱥ ᱛᱮᱜᱮᱢ ᱤᱫᱤ ᱠᱮᱫᱮᱭᱟ ᱨᱩᱜᱤ ᱫᱚ ᱚᱠᱛᱚ ᱫᱚ ᱚᱱᱮ ᱛᱚ ᱥᱮᱛᱟᱜ ᱵᱮᱲᱟ ᱦᱩᱭᱩᱜ ᱠᱟᱱᱟ ᱤᱨᱟᱹᱞ ᱴᱟᱲᱟᱝ ᱦᱩᱭᱩᱜ ᱠᱟᱱᱟ ᱟᱨ ᱦᱟᱱᱰᱮ ᱪᱟᱞᱟᱣ ᱞᱮᱠᱷᱟᱱ ᱯᱚᱭᱥᱟ ᱠᱚᱦᱚᱸ ᱧᱟᱢᱚᱜᱼᱟ ᱦᱳᱭᱥᱮ ᱠᱟᱹᱣᱰᱤ ᱠᱚᱦᱚᱸ ᱧᱟᱢᱚᱜᱼᱟ ᱢᱤᱫ ᱫᱷᱟᱣ ᱡᱚᱫᱤᱢ ᱥᱤᱞᱮᱠᱴᱚᱜᱼᱟ ᱥᱮ ᱪᱤᱱᱛᱟᱹ ᱠᱚ ᱵᱟᱝ ᱦᱩᱭᱩᱜᱼᱟ ᱚᱲᱟᱜ ᱠᱚᱨᱮᱱᱟᱜ ᱱᱟᱯᱟᱭ ᱛᱮ ᱪᱟᱞᱟᱜᱼᱟ ᱵᱷᱟᱹᱞᱤ ᱢᱤᱫᱴᱟᱝ ᱚᱯᱚᱨᱪᱩᱱᱤᱴᱤ ᱧᱟᱢ ᱠᱟᱱᱟ ᱪᱮᱠ ᱢᱮ ᱢᱳᱵᱟᱭᱤᱞ ᱠᱚ ᱦᱳᱭᱥᱮ ᱴᱷᱤᱠ ᱜᱮᱭᱟ ᱛᱟᱦᱚᱞᱮ ᱟᱢ ᱦᱮᱸ ᱴᱷᱤᱠ ᱜᱮᱭᱟ ᱛᱟᱦᱚᱞᱮ ᱴᱷᱤᱠ ᱚᱠᱛᱚᱨᱮ ᱦᱤᱡᱩᱜᱢᱮ ᱦᱳᱭᱥᱮ ᱴᱷᱤᱠ ᱜᱮᱭᱟ ᱢᱟ